ᱱᱮᱛᱟᱨ ᱡᱩᱜᱽ ᱨᱮᱫᱚ ᱥᱴᱮᱯ ᱫᱚ ᱥᱴᱳᱯ ᱥᱴᱳᱯ ᱫᱚ ᱢᱤᱫᱴᱮᱱ ᱵᱷᱟᱹᱜᱤ ᱨᱩᱯ ᱞᱮᱠᱟᱛᱮᱫᱚ ᱵᱟᱝᱵᱩᱱ ᱧᱮᱞ ᱧᱟᱢᱟ ᱪᱮᱫᱟ ᱥᱮ ᱱᱮᱛᱟᱨ ᱫᱤᱱ ᱨᱮᱫᱚ ᱥᱴᱳᱯ ᱫᱚ ᱡᱟᱹᱥᱛᱤ ᱫᱚ ᱵᱟᱝᱜᱮ ᱵᱮᱵᱚᱦᱟᱨᱚᱜ ᱠᱟᱱᱟ ᱪᱮᱫᱟ ᱥᱮ ᱚᱱᱟ ᱫᱚ ᱟᱹᱰᱤ ᱡᱟᱹᱞᱫᱤ ᱜᱤ ᱟᱹᱰᱤ ᱞᱚᱜᱚᱱ ᱞᱚᱜᱚᱱ ᱠᱷᱟᱨᱟᱯ ᱜᱚᱫᱚ ᱠᱟᱱᱟ ᱟᱨ ᱚᱱᱟ ᱡᱟᱦᱟᱸ ᱫᱟᱨᱟᱭ ᱛᱮ ᱡᱟᱦᱟᱸ ᱫᱟᱨᱟᱭ ᱛᱮ ᱚᱱᱟ ᱫᱚ ᱡᱩᱞᱩᱜᱼᱟ ᱚᱱᱟᱫᱚ ᱦᱩᱭᱩᱜ ᱠᱟᱱᱟ ᱠᱮᱨᱳᱥᱤᱱ ᱱᱚᱣᱟ ᱠᱮᱨᱳᱥᱤᱱ ᱦᱚᱸ ᱱᱮᱛᱟᱨ ᱫᱚ ᱡᱟᱹᱥᱛᱤ ᱫᱚ ᱵᱟᱝ ᱧᱟᱢ ᱜᱚᱫᱚ ᱠᱟᱱᱟ ᱱᱮᱛᱟᱨ ᱡᱩᱜᱽ ᱫᱚ ᱞᱟᱦᱟᱱ ᱡᱩᱜᱽ ᱠᱷᱚᱱ ᱱᱮᱛᱟᱨ ᱡᱩᱜᱽ ᱫᱚ ᱟᱹᱨᱩ ᱯᱷᱮᱨᱟᱣ ᱦᱮᱡ ᱟᱠᱟᱱ ᱦᱩᱭ ᱟᱠᱟᱱᱟ ᱡᱮᱞᱮᱠᱟ ᱱᱮᱛᱟᱨ ᱫᱚ ᱜᱮᱥ ᱠᱚ ᱦᱮᱡ ᱟᱠᱟᱱᱟ ᱚᱱᱟ ᱜᱮᱥ ᱛᱮᱫᱚ ᱞᱚᱜᱚᱱ ᱢᱟᱪᱷᱟ ᱫᱟᱠᱟ ᱠᱚ ᱤᱥᱤᱱᱚᱜ ᱠᱟᱱᱟ ᱢᱮᱱᱠᱷᱟᱱ ᱚᱱᱟ ᱥᱴᱳᱯ ᱫᱤᱭᱮᱫᱚ ᱞᱚᱜᱚᱱ ᱢᱟᱪᱷᱟ ᱫᱟᱠᱟ ᱠᱚᱦᱚ ᱵᱟᱝ ᱤᱥᱤᱱᱚᱜᱼᱟ ᱢᱤᱫ ᱠᱟᱛᱷᱟᱛᱮ ᱞᱟᱹᱭ ᱞᱮᱠᱷᱟᱱ ᱵᱤᱥᱮᱥ ᱥᱚᱢᱚᱭ ᱫᱚ ᱵᱮᱥᱤ ᱦᱟᱛᱟᱣᱼᱟ ᱥᱚᱢᱚᱭ ᱫᱚ ᱡᱟᱹᱥᱛᱤᱭ ᱦᱟᱛᱟᱣᱼᱟ ᱢᱮᱱᱠᱷᱟᱱ ᱠᱟᱹᱢᱤ ᱫᱚ ᱚᱱᱠᱟᱫᱚ ᱵᱟᱝ ᱮ ᱠᱟᱹᱢᱤᱭᱟ ᱚᱱᱟ ᱠᱷᱟᱹᱛᱤᱨ ᱛᱮᱜᱤ ᱥᱴᱳᱯ ᱫᱚ ᱢᱤᱫ ᱱᱮᱜᱮᱴᱤᱯ ᱡᱤᱱᱤᱥ ᱠᱟᱱ ᱛᱟᱵᱚᱱᱟ ᱢᱟᱱᱮ ᱵᱟᱝ ᱵᱷᱟᱜᱮ ᱡᱤᱱᱤᱥ ᱠᱟᱱ ᱛᱟᱵᱚᱱᱟ ᱥᱴᱳᱯ ᱫᱚ ᱵᱟᱝ ᱵᱷᱟᱜᱮᱭᱟ ᱱᱮᱛᱟᱨ ᱡᱩᱜᱽ ᱨᱮᱫᱚ